ᱮᱴᱟᱜ ᱮᱸᱜᱮᱞ ᱨᱮ ᱵᱟᱨᱦᱮ ᱡᱤᱭᱚᱱ ᱢᱮᱱᱟᱜᱼᱟ ᱥᱮ ᱵᱟᱝ ᱚᱱᱟ ᱫᱚ ᱵᱟᱨ ᱞᱮᱠᱟᱱ ᱜᱮ ᱞᱟᱹᱭ ᱜᱟᱱᱚᱜᱼᱟ ᱵᱳᱭᱜᱟᱱᱤᱠ ᱵᱷᱤᱛᱛᱤᱠ ᱛᱮ ᱡᱩᱫᱤ ᱞᱟᱹᱭᱟ ᱛᱟᱦᱚᱞᱮ ᱱᱤᱛᱚᱜ ᱯᱚᱨᱡᱚᱱᱛᱚ ᱵᱤᱜᱽᱜᱟᱱᱤ ᱠᱚ ᱮᱴᱟᱜ ᱮᱸᱜᱮᱞ ᱨᱮ ᱡᱤᱭᱚᱱ ᱨᱮᱱᱟᱜ ᱥᱮᱨᱚᱠᱚᱢ ᱠᱳᱱᱳ ᱪᱤᱱᱦᱟᱹ ᱜᱮ ᱵᱟᱝ ᱠᱚ ᱧᱟᱢ ᱠᱟᱫᱟ ᱛᱚᱵᱮ ᱡᱟᱦᱟᱸᱭ ᱠᱟᱞᱯᱚᱱᱤᱠ ᱯᱚᱛᱚᱵ ᱠᱚ ᱚᱞ ᱜᱮᱭᱟ ᱩᱱᱠᱩᱣᱟᱜ ᱢᱮᱱ ᱛᱮᱫᱚ ᱮᱴᱟᱜ ᱮᱸᱜᱮᱞ ᱠᱚᱨᱮ ᱵᱟᱨᱦᱮ ᱡᱤᱭᱚᱱ ᱢᱮᱱᱟᱜᱼᱟ ᱩᱱᱠᱩ ᱫᱚ ᱢᱟᱹᱱᱢᱤ ᱞᱮᱠᱟ ᱥᱮ ᱫᱷᱟᱹᱨᱛᱤ ᱨᱮᱱ ᱡᱤᱵᱽᱼᱡᱤᱭᱟᱹᱞᱤ ᱠᱷᱚᱱ ᱫᱚ ᱮᱴᱟᱜ ᱜᱮᱠᱚ ᱧᱮᱞᱚᱜᱼᱟ ᱚᱱᱟ ᱦᱚᱛᱮᱜ ᱛᱮ ᱱᱟᱱᱟ ᱦᱩᱱᱟᱹᱨ ᱵᱳᱭᱜᱟᱱᱤᱠ ᱯᱚᱨᱤᱠᱠᱷᱟ ᱥᱮ ᱢᱚᱛᱚᱵᱟᱫ ᱦᱮᱱᱟᱜ ᱜᱮᱭᱟ ᱛᱚᱵᱮ ᱡᱚᱫᱤ ᱵᱤᱜᱽᱜᱟᱱ ᱞᱮᱠᱟᱛᱮ ᱞᱟᱹᱭ ᱜᱟᱱᱚᱜᱼᱟ ᱛᱚᱵᱮ ᱪᱟᱸᱫᱳ ᱨᱮ ᱡᱤᱭᱚᱱ ᱛᱟᱦᱮᱸ ᱨᱮᱱᱟᱜ ᱥᱚᱢᱵᱷᱚᱵᱚᱱᱟ ᱢᱮᱱᱟᱜᱼᱟ ᱟᱨ ᱥᱟᱺᱜᱤᱧ ᱮᱸᱜᱮᱞ ᱠᱚᱨᱮ ᱫᱚ ᱚᱱᱟ ᱥᱚᱢᱵᱷᱚᱵᱚᱱᱟ ᱫᱚ ᱱᱤᱭᱟᱹ ᱜᱷᱟᱹᱲᱤᱡ ᱛᱮᱫᱚ ᱵᱟᱝ ᱞᱮᱠᱟᱜᱮ ᱛᱚᱵᱮ ᱮᱴᱟᱜ ᱮᱸᱜᱮᱞ ᱨᱮ ᱡᱤᱭᱚᱱ ᱦᱮᱱᱟᱜᱼᱟ ᱚᱱᱟ ᱞᱟᱹᱭᱛᱮ ᱱᱟᱱᱟ ᱞᱮᱠᱷᱚᱠ ᱠᱚ ᱱᱟᱱᱟ ᱜᱚᱞᱯᱷᱚ ᱠᱚ ᱚᱞ ᱟᱠᱟᱫᱟ ᱡᱟᱦᱟᱸ ᱯᱟᱲᱦᱟᱣ ᱞᱮᱠᱷᱟᱱ ᱫᱚ ᱢᱚᱱᱮᱜᱼᱟ ᱡᱮ ᱥᱟᱹᱨᱤᱜᱮ ᱮᱴᱟᱜ ᱮᱸᱜᱮᱞ ᱨᱮ ᱵᱟᱨᱦᱮ ᱡᱤᱭᱚᱱ ᱢᱮᱱᱟᱜᱼᱟ ᱡᱟᱦᱟᱸᱭ ᱫᱚ ᱟᱵᱚ ᱱᱤᱭᱟᱹ ᱫᱷᱟᱹᱨᱛᱤ ᱨᱮ ᱟᱵᱚ ᱞᱮᱠᱟᱱ ᱜᱮ ᱦᱳᱭᱛᱳ ᱚᱱᱟᱴᱟᱜ ᱮᱸᱜᱮᱞ ᱨᱮ ᱛᱟᱦᱮᱸ ᱱᱟᱠᱚ ᱟᱨ ᱟᱠᱚ ᱞᱮᱠᱟ ᱡᱤᱭᱚᱱ ᱠᱚ ᱠᱷᱟᱰᱟᱣᱟ